ᱢᱤᱫ ᱪᱟᱸᱫᱳ ᱞᱟᱦᱟᱨᱮ ᱢᱤᱫᱴᱮᱡ ᱦᱮᱰᱯᱷᱳᱱᱤᱧ ᱠᱤᱨᱤᱧ ᱞᱮᱫᱟ ᱢᱚᱬᱮ ᱥᱟᱭᱛᱮ ᱛᱚ ᱠᱤᱪᱷᱩ ᱫᱤᱱᱤᱧ ᱤᱭᱩᱥ ᱠᱮᱫᱟ ᱤᱭᱩᱥ ᱠᱟᱛᱮ ᱚᱱᱟᱫᱚ ᱢᱤᱫᱴᱮᱡ ᱫᱚ ᱛᱟᱨ ᱫᱚ ᱵᱟᱹᱤᱡ ᱵᱟᱹᱧ ᱵᱟᱲᱟᱭᱟ ᱛᱚ ᱛᱟᱨ ᱵᱟᱹᱲᱤᱡ ᱛᱟᱦᱮᱸ ᱞᱮᱱᱟ ᱥᱮ ᱦᱮᱰᱯᱷᱳᱱᱜᱮ ᱛᱚ ᱵᱟᱝ ᱥᱟᱰᱮᱠᱟᱱ ᱛᱟᱦᱮᱱᱟ ᱚᱱᱟᱫᱚ ᱟᱨ ᱥᱟᱰᱮᱠᱟᱱ ᱛᱟᱦᱮᱱ ᱨᱮᱦᱚᱸ ᱟᱹᱰᱤ ᱠᱚᱢᱜᱮ ᱮᱭᱵᱟᱨ ᱠᱤᱪᱷᱩ ᱫᱤᱱ ᱪᱟᱞᱟᱣᱱᱟ ᱚᱱᱟᱫᱚ ᱡᱮᱴᱟ ᱵᱟᱝ ᱥᱟᱰᱮ ᱠᱟᱱ ᱛᱟᱦᱮᱱᱟ ᱚᱱᱟᱫᱚ ᱯᱩᱨᱟᱹᱯᱩᱨᱤ ᱵᱚᱱᱫᱚᱭᱮᱱᱟ ᱚᱱᱟᱫᱚ ᱵᱟᱝ ᱥᱟᱰᱮ ᱠᱟᱱᱟ ᱛᱚ ᱚᱱᱠᱟ ᱠᱟᱛᱮ ᱜᱮ ᱠᱤᱪᱷᱩ ᱫᱤᱱ ᱪᱟᱞᱟᱣᱱᱟ ᱢᱤᱫᱴᱮᱡ ᱛᱮᱜᱮ ᱢᱤᱫᱴᱮᱡ ᱜᱮᱧ ᱵᱮᱵᱚᱦᱟᱨᱮᱜ ᱠᱟᱱ ᱛᱟᱦᱮᱱᱟ ᱟᱫᱚ ᱚᱱᱟ ᱪᱟᱞᱟᱣ ᱪᱟᱞᱟᱣ ᱚᱱᱟ ᱚᱱᱟᱦᱚᱸ ᱠᱤᱪᱷᱩᱫᱤᱱ ᱯᱚᱨᱮ ᱚᱱᱟᱦᱚᱸ ᱵᱟᱝ ᱥᱟᱰᱮ ᱠᱟᱱᱟ ᱚᱱᱟᱫᱚ ᱯᱩᱨᱟᱹᱯᱩᱨᱤ ᱮᱠᱮᱵᱟᱨᱮ ᱵᱚᱱᱫᱚᱭᱮᱱᱟ ᱛᱚ ᱮᱢᱱᱤᱧ ᱧᱮᱞ ᱠᱮᱫᱟ ᱦᱮᱰᱯᱷᱳᱱ ᱤᱧ ᱯᱩᱨᱟᱹ ᱤᱧ ᱤᱭᱟᱹ ᱠᱮᱫᱟ ᱛᱟᱨ ᱠᱚᱹᱧ ᱧᱮᱞ ᱠᱮᱫᱟ ᱚᱸᱰᱮ ᱢᱤᱫᱴᱮᱡ ᱛᱟᱨᱫᱚ ᱯᱩᱨᱟᱹ ᱤᱭᱟᱹᱜᱮ ᱛᱟᱦᱮᱸ ᱠᱟᱱᱟ ᱢᱟᱱᱮ ᱴᱷᱤᱠ ᱴᱷᱟᱠ ᱫᱚ ᱵᱟᱝ ᱛᱚᱯᱟᱜ ᱜᱮ ᱛᱚᱯᱟᱜ ᱜᱮ ᱪᱮᱫ ᱞᱮᱠᱟ ᱪᱚᱝ ᱛᱟᱦᱮᱸ ᱠᱟᱱᱟ ᱚᱱᱠᱟ ᱤᱭᱟᱹ ᱩᱱᱟᱹᱜ ᱡᱚᱲᱟ ᱫᱚ ᱵᱟᱝ ᱛᱟᱦᱮᱸ ᱠᱟᱱᱟ ᱛᱚ ᱚᱱᱟᱜᱮ ᱤᱭᱟᱹ ᱯᱩᱨᱟᱹ ᱵᱟᱹᱲᱤᱡ ᱛᱟᱦᱮᱸ ᱠᱟᱱᱟ ᱮᱭᱵᱟᱨ ᱩᱱᱟᱹᱜ ᱴᱟᱠᱟᱛᱮ ᱠᱤᱨᱤᱧ ᱠᱟᱛᱮ ᱦᱮᱰᱯᱷᱳᱱ ᱵᱟᱨ ᱢᱟᱥ ᱵᱟᱹᱧ ᱵᱮᱵᱚᱦᱟᱨ ᱫᱟᱲᱮ ᱞᱮᱫᱟ ᱞᱟᱦᱟ ᱨᱮᱜᱮ ᱵᱟᱹᱲᱤᱡ ᱮᱱᱟ